ᱦᱮᱸ ᱦᱟᱹᱠᱩ ᱥᱟᱵ ᱫᱩᱧ ᱪᱟᱞᱟᱜ ᱵᱟᱲᱟᱜ ᱜᱮᱭᱟ ᱯᱨᱟᱭᱜᱮ ᱢᱟᱡᱷᱮ ᱥᱟᱡᱷᱮ ᱴᱟᱭᱤᱢ ᱚᱠᱛᱚ ᱠᱚ ᱧᱟᱢ ᱞᱮᱠᱷᱟᱱ ᱫᱚ ᱚᱲᱟᱜ ᱨᱮᱱᱟᱜ ᱠᱟ ᱢᱤ ᱠᱚ ᱵᱟᱝ ᱛᱟᱦᱮᱱ ᱠᱷᱟᱱ ᱛᱚ ᱱᱚᱝᱠᱟᱜᱮ ᱢᱤᱫᱫᱷᱟᱣ ᱪᱟᱞᱟᱣ ᱠᱟᱱᱟ ᱜᱟᱰᱟ ᱦᱟ ᱠᱩ ᱥᱟᱵ ᱛᱚ ᱛᱚ ᱢᱟᱨᱟᱝ ᱩᱛᱟᱹᱨᱤᱡ ᱦᱟᱠᱳᱧ ᱧᱟᱢ ᱠᱮᱫᱮᱭᱟ ᱡᱟᱞ ᱫᱚ ᱢᱮᱱᱟᱜᱼᱟ ᱵᱟᱹᱧ ᱵᱩᱡᱽ ᱫᱟᱲᱮ ᱠᱟᱣᱫᱟ ᱡᱮ ᱱᱩᱭ ᱦᱟᱹᱠᱩᱧ ᱥᱟᱵ ᱫᱟᱲᱮ ᱟᱭᱟ ᱢᱮᱱᱛᱮ ᱱᱚᱝᱠᱟ ᱫᱚ ᱵᱟᱹᱧ ᱢᱚᱱᱮᱭ ᱠᱟᱜ ᱛᱟᱦᱮᱸᱜ ᱡᱮ ᱥᱟᱵ ᱫᱟᱲᱮ ᱟᱭᱟ ᱢᱮᱱᱛᱮ ᱠᱤᱱᱛᱩ ᱡᱟᱞᱛᱤᱧ ᱦᱟᱨᱩᱵ ᱠᱮᱫᱮ ᱠᱷᱟᱱ ᱫᱚ ᱟᱫᱚ ᱵᱟᱠᱛᱚ ᱭᱮᱱᱟᱭ ᱵᱟᱧ ᱫᱟᱹᱲ ᱦᱚᱪᱚ ᱟᱫᱮᱭᱟ ᱛᱚ ᱥᱟᱵ ᱠᱟᱛᱮᱜ ᱱᱚᱝᱠᱟ ᱨᱟᱹᱥᱠᱟᱹᱧ ᱟᱭᱠᱟᱹᱣ ᱠᱮᱜ ᱫᱚ ᱟᱹᱰᱤ ᱡᱳᱨ ᱜᱮ ᱨᱟᱹᱥᱠᱟᱹᱧ ᱟᱹᱭᱠᱟᱹᱣ ᱠᱮᱫᱟ ᱮᱠᱫᱚᱢ ᱡᱟᱞ ᱜᱩᱴᱭᱟᱹᱣ ᱠᱟᱛᱮᱜ ᱦᱟᱹᱠᱩ ᱥᱟᱵ ᱠᱟᱛᱮᱜ ᱮᱠᱫᱚᱢ ᱥᱚᱡᱷᱮ ᱚᱲᱟᱜ ᱤᱧ ᱦᱮᱡ ᱱᱟ ᱤᱧ ᱥᱩᱢᱩᱝ ᱫᱚ ᱵᱟᱝ ᱚᱲᱟᱜ ᱨᱮᱦᱚᱸ ᱟᱜᱩ ᱠᱟᱛᱮᱜ ᱚᱲᱟᱜ ᱨᱮᱱ ᱦᱚᱲ ᱠᱚᱦᱚᱸ ᱫᱚᱢᱮ ᱨᱟᱹᱥᱠᱟᱹ ᱠᱚ ᱵᱩᱡᱷᱟᱹᱣ ᱠᱮᱫᱟ